ᱦᱮᱞᱳ ᱦᱮᱸ ᱦᱮᱞᱳ ᱦᱮᱸ ᱡᱮᱴᱟ ᱧᱩᱛᱩᱢᱤᱧ ᱚᱞ ᱵᱟᱲᱟᱭᱮᱫ ᱠᱟᱱ ᱤᱧᱫᱚ ᱩᱱᱤᱧ ᱢᱮᱱᱫᱟ ᱚ ᱛᱤᱱᱟᱹᱜ ᱫᱤᱱ ᱜᱟᱱ ᱦᱩᱭᱱᱟ ᱚ ᱟᱪᱪᱷᱟ ᱟᱪᱪᱷᱟ ᱱᱤᱭᱟᱹ ᱞᱟᱦᱟ ᱡᱟᱦᱟᱸᱨᱮᱢ ᱪᱤᱠᱤᱛᱥᱟ ᱵᱟᱲᱟ ᱦᱚᱪᱚ ᱞᱮᱱᱟ ᱪᱷᱚᱵᱤ ᱮᱢᱟᱱ ᱠᱚ ᱦᱩᱭ ᱮᱢᱟᱱ ᱠᱟᱱᱟ ᱚ ᱟᱪᱪᱷᱟ ᱟᱪᱪᱷᱟ ᱴᱷᱤᱠ ᱜᱮᱭᱟ ᱛᱚᱵᱮ ᱱᱩᱭ ᱦᱚᱸ ᱟᱹᱰᱤ ᱥᱟᱺᱜᱤᱧ ᱨᱮᱱ ᱰᱟᱠᱛᱟᱨ ᱠᱟᱱᱟᱭ ᱢᱟᱞᱫᱟ ᱨᱮᱱ ᱠᱟᱱᱟᱭ ᱟᱫᱚ ᱱᱩᱭᱟᱜ ᱪᱮᱢᱵᱟᱨ ᱜᱮ ᱤᱧ ᱦᱚᱧ ᱠᱟᱹᱢᱤ ᱠᱟᱱᱟ ᱟᱫᱤ ᱤᱧᱟᱹᱜ ᱠᱟᱹᱢᱤ ᱫᱚ ᱦᱩᱭᱩᱜ ᱠᱟᱱᱟ ᱠᱷᱟᱹᱞᱤ ᱯᱮᱥᱮᱱᱴ ᱠᱚᱣᱟᱜ ᱧᱩᱛᱩᱢ ᱚᱞ ᱵᱩᱡᱷᱟᱹᱣ ᱟᱫᱚ ᱟᱢ ᱦᱮᱸ ᱟᱢ ᱡᱩᱫᱤᱢ ᱢᱮᱱᱠᱷᱟᱱ ᱡᱮ ᱟᱢ ᱱᱩᱭ ᱴᱷᱮᱱᱮᱢ ᱪᱤᱠᱤᱛᱥᱟ ᱦᱚᱪᱚᱜᱼᱟ ᱛᱚᱵᱮ ᱤᱧᱦᱚᱧ ᱚᱱᱠᱟ ᱤᱭᱟᱹᱛᱮ ᱧᱩᱛᱩᱢᱤᱧ ᱚᱞ ᱛᱟᱢᱟ ᱦᱮᱸ ᱢᱚᱡᱽ ᱫᱚ ᱟᱹᱰᱤ ᱢᱚᱡᱟᱭ ᱠᱟᱨᱚᱱ ᱪᱮᱫᱟᱜ ᱥᱟᱺᱜᱤᱧ ᱥᱟᱺᱜᱤᱧ ᱨᱮᱱ ᱦᱚᱲ ᱠᱚᱠᱚ ᱦᱤᱡᱩᱜᱚᱜ ᱠᱟᱱᱟ ᱱᱩᱭ ᱴᱷᱮᱱ ᱪᱤᱠᱤᱛᱥᱟ ᱦᱚᱪᱚᱜ ᱦᱮᱸ ᱠᱤᱱᱛᱩ ᱪᱤᱠᱤᱛᱥᱟ ᱠᱟᱛᱮᱫ ᱟᱨ ᱫᱚᱦᱲᱟ ᱡᱮ ᱵᱟᱠᱚ ᱞᱟᱹᱭ ᱠᱟᱫᱟ ᱡᱮ ᱡᱮ ᱱᱚᱝᱠᱟ ᱚᱝᱠᱟ ᱡᱮᱧ ᱪᱤᱠᱤᱛᱥᱟᱭᱮᱱᱟ ᱟᱨᱦᱚᱸ ᱰᱟᱴᱟ ᱦᱟᱹᱥᱩᱭᱮᱫᱤᱧ ᱠᱟᱱᱟ ᱢᱮᱱᱛᱮ ᱱᱩᱭᱫᱚ ᱨᱟᱱ ᱦᱚᱸ ᱢᱚᱡᱽ ᱜᱮ ᱡᱚᱛᱚ ᱠᱷᱚᱱ ᱢᱚᱡᱽ ᱢᱚᱡᱮ ᱮᱢᱚᱜᱼᱟ ᱵᱩᱡᱷᱟᱹᱣ ᱟᱨ ᱡᱩᱫᱤ ᱟᱢ ᱤᱪᱪᱷᱟᱹ ᱢᱮᱱᱟᱜ ᱠᱷᱟᱱ ᱡᱮ ᱱᱩᱭ ᱴᱷᱮᱱ ᱪᱤᱠᱤᱛᱥᱟ ᱦᱚᱪᱚᱜᱼᱟ ᱛᱚᱵᱮ ᱤᱧᱦᱚᱸ ᱧᱩᱛᱩᱢᱤᱧ ᱚᱞ ᱛᱟᱢᱟ ᱫᱩᱲᱩᱵ ᱫᱚ ᱥᱚᱯᱛᱟᱦᱚᱨᱮ ᱯᱮ ᱫᱤᱱᱮ ᱫᱩᱲᱩᱵᱚᱜ ᱠᱟᱱᱟ ᱦᱮᱸ ᱥᱚᱵᱽ ᱫᱤᱱᱮ ᱫᱩᱲᱩᱵᱚᱜ ᱠᱟᱱᱟ ᱵᱨᱤᱦᱚᱥᱯᱚᱛᱤᱵᱟᱨ ᱟᱨ ᱥᱚᱱᱤᱵᱟᱨ ᱫᱤᱱ ᱱᱤᱛᱚᱜ ᱟᱢ ᱚᱠᱟᱴᱟᱜ ᱫᱤᱱᱮᱢ ᱦᱤᱡᱩᱜᱚᱜᱼᱟ ᱟᱪᱪᱷᱟ ᱩᱱᱤᱭᱟᱜ ᱵᱷᱤᱡᱤᱴ ᱫᱚᱧ ᱞᱟᱹᱭ ᱩᱛᱟᱹᱨᱟᱢ ᱠᱟᱱᱟ ᱤᱭᱟᱹ ᱧᱩᱛᱩᱢᱤᱧ ᱚᱞ ᱞᱮᱛᱟᱢ ᱠᱷᱟᱱ ᱜᱮ ᱢᱟᱱᱮ ᱯᱟᱸᱥᱥᱳ ᱴᱟᱠᱟ ᱫᱚᱭ ᱦᱟᱛ ᱜᱮᱭᱟ ᱩᱱᱤᱭᱟᱜ ᱵᱷᱤᱡᱤᱴ ᱡᱮᱴᱟ ᱪᱟᱨᱡᱽ ᱦᱮᱸ ᱨᱩᱣᱟᱹ ᱡᱚᱛᱚ ᱦᱚᱲ ᱜᱮᱠᱚ ᱟᱥᱟᱜ ᱡᱮ ᱨᱩᱣᱟᱹ ᱠᱷᱚᱱ ᱡᱟᱛᱮᱧ ᱢᱚᱡᱚᱜᱚᱜ ᱚ ᱴᱷᱤᱠ ᱜᱮᱭᱟ ᱛᱚᱵᱮ ᱚᱱᱠᱟ ᱦᱤᱡᱩᱜᱚᱜ ᱠᱷᱟᱱ ᱜᱮ ᱛᱚᱵᱮ ᱥᱚᱠᱟᱞ ᱨᱮᱜᱮ ᱦᱤᱡᱩᱜ ᱢᱮ ᱟᱹᱰᱤ ᱯᱨᱚᱪᱩᱨ ᱵᱷᱤᱲᱚᱜᱼᱟ ᱱᱩᱭ ᱴᱷᱮᱱ ᱵᱩᱡᱷᱟᱹᱣ ᱦᱮᱸ ᱴᱷᱤᱠ ᱜᱮᱭᱟ ᱟᱨ ᱚᱱᱮ ᱚᱱᱠᱟ ᱵᱷᱤᱡᱤᱴ ᱢᱟᱧ ᱞᱟᱹᱭᱟᱫ ᱢᱮ ᱴᱷᱤᱠ ᱜᱮᱭᱟ ᱦᱮᱸ ᱴᱷᱤᱠ ᱜᱮᱭᱟ ᱯᱟᱸᱥᱥᱳ ᱜᱮ